ᱵᱟᱡᱟᱨ ᱠᱷᱚᱱ ᱢᱤᱫᱴᱮᱱ ᱥᱮᱢᱯᱩᱧ ᱦᱟᱛᱟᱣ ᱟᱜᱩᱞᱮᱫᱟ ᱚᱱᱟ ᱥᱮᱢᱯᱩ ᱫᱟᱢ ᱦᱚᱸ ᱡᱟᱹᱥᱛᱤ ᱜᱮ ᱛᱟᱦᱮᱸ ᱠᱟᱱᱟ ᱟᱜᱩ ᱠᱟᱛᱮ ᱚᱲᱟᱜ ᱨᱮ ᱢᱤᱫ ᱫᱤᱱᱤᱧ ᱚᱡᱚᱜ ᱠᱮᱫᱟ ᱚᱡᱚᱜ ᱠᱟᱛᱮ ᱵᱷᱟᱜᱮ ᱜᱤᱧ ᱵᱩᱡᱽ ᱠᱮᱫᱟ ᱟᱨᱦᱚᱸ ᱢᱤᱫ ᱫᱤᱱᱤᱧ ᱚᱡᱚᱜ ᱠᱮᱫᱟ ᱴᱷᱤᱠᱜᱤᱧ ᱟᱹᱭᱠᱟᱹᱣ ᱠᱮᱫᱟᱹᱧ ᱯᱚᱨᱮᱨ ᱫᱤᱱ ᱵᱟᱨᱼᱯᱮ ᱫᱤᱱ ᱫᱤᱱ ᱚᱡᱚᱜ ᱠᱟᱛᱮᱧ ᱧᱮᱞᱫᱟ ᱩᱵ ᱫᱚᱢᱮᱼᱫᱚᱢᱮ ᱧᱩᱨᱩᱜ ᱠᱟᱱ ᱛᱤᱧᱟᱹ ᱠᱷᱩᱥᱠᱤ ᱦᱚᱸ ᱵᱟᱠᱚ ᱪᱟᱵᱟᱜ ᱠᱟᱱᱟ ᱩᱵ ᱦᱚᱸ ᱵᱟᱝ ᱦᱟᱨᱟᱜ ᱠᱟᱱ ᱛᱤᱧᱟᱹ ᱩᱵ ᱦᱚᱸ ᱧᱩᱨᱩ ᱪᱟᱵᱟᱜ ᱠᱟᱱ ᱛᱤᱧᱟᱹ ᱥᱤᱞᱠᱤ ᱦᱚᱸ ᱵᱟᱝ ᱥᱤᱞᱠᱤᱜ ᱠᱟᱱᱟ ᱟᱨ ᱚᱱᱟ ᱩᱵ ᱧᱩᱨ ᱦᱚᱛᱮᱡ ᱮᱯ ᱦᱚᱸ ᱯᱟᱛᱞᱟ ᱪᱟᱵᱟᱭᱮᱱ ᱛᱤᱧᱟᱹ ᱟᱨ ᱚᱱᱟ ᱥᱮᱢᱯᱩ ᱩᱱᱟᱹᱜ ᱠᱷᱟᱨᱟᱯᱟ ᱢᱮᱱᱛᱮ ᱵᱟᱹᱧ ᱵᱟᱲᱟᱭ ᱠᱟᱱ ᱛᱟᱦᱮᱱᱟ ᱚᱱᱟ ᱠᱷᱟᱨᱟᱯ ᱥᱮᱢᱯᱩ ᱦᱚᱛᱮᱡ ᱛᱮ ᱩᱵ ᱟᱹᱰᱤ ᱴᱟ ᱜᱮ ᱠᱷᱟᱨᱟᱯᱮᱱ ᱛᱤᱧᱟᱹ ᱚᱱᱟᱛᱮ ᱚᱱᱟ ᱥᱮᱢᱯᱩ ᱫᱚ ᱟᱹᱰᱤ ᱠᱷᱟᱨᱟᱯ ᱜᱮ ᱛᱟᱦᱮᱸ ᱠᱟᱱᱟᱧ ᱢᱮᱱᱟ ᱚᱱᱟᱛᱮᱜᱮ